ᱦᱮᱞᱳ ᱦᱮᱸ ᱚᱠᱚᱭᱮᱢ ᱞᱟᱹᱭ ᱮᱫᱟ ᱦᱮᱸ ᱢᱟ ᱨᱚᱲ ᱢᱮ ᱦᱮᱸ ᱡᱩᱛᱟᱹ ᱪᱟᱹᱴᱠᱤ ᱫᱚ ᱢᱮᱱᱟᱜ ᱜᱮᱭᱟ ᱟᱫᱚ ᱪᱮᱫ ᱞᱮᱠᱟᱱᱟᱜ ᱞᱟᱜᱟᱣ ᱟᱢᱟ ᱟᱢᱫᱚ ᱪᱟᱹᱴᱠᱤ ᱢᱟ ᱮᱱᱛᱮᱜ ᱢᱮᱱᱟᱜ ᱜᱮ ᱛᱳ ᱟᱭᱢᱟ ᱨᱚᱠᱚᱢ ᱜᱮ ᱢᱮᱱᱟᱜᱼᱟ ᱛᱳ ᱚᱠᱟᱴᱟᱜ ᱠᱳᱢᱯᱟᱱᱤ ᱨᱮᱭᱟᱜ ᱞᱟᱜᱟᱣ ᱟᱢ ᱠᱟᱱᱟ ᱡᱮᱢᱚᱱ ᱛᱮ ᱴᱟᱴᱟ ᱠᱳᱢᱯᱟᱱᱤ ᱨᱮᱭᱟᱜ ᱪᱟᱹᱴᱠᱤ ᱦᱮᱸᱵᱟᱝ ᱚᱻ ᱴᱷᱤᱠ ᱜᱮᱭᱟ ᱢᱮᱱᱟᱜ ᱜᱮᱭᱟ ᱦᱩᱭᱩᱜ ᱜᱮᱭᱟ ᱟᱨ ᱛᱤᱱᱟᱹᱜ ᱪᱮᱫ ᱵᱮᱞᱴ ᱡᱩᱛᱟᱹ ᱵᱟᱝ ᱯᱟᱸᱪ ᱱᱟᱢᱵᱟᱨ ᱦᱮᱸ ᱦᱩᱭᱩᱜ ᱜᱮᱭᱟ ᱟᱫᱚ ᱫᱟᱢ ᱱᱟᱥᱮᱭᱟᱜ ᱰᱷᱮᱨ ᱧᱚᱜᱚᱜᱼᱟ ᱚᱱᱟ ᱨᱮᱭᱟᱜ ᱫᱚ ᱫᱟᱢ ᱫᱚ ᱢᱳᱴᱟᱢᱩᱴᱤ ᱚᱱᱠᱟ ᱯᱟᱸᱥᱥᱚ ᱥᱟᱬᱮ ᱯᱟᱸᱥᱥᱳ ᱞᱮᱠᱟ ᱯᱟᱲᱟᱜ ᱼᱟ ᱦᱮᱸ ᱵᱮᱞᱴ ᱵᱟᱞᱟ ᱡᱩᱛᱟᱹ ᱦᱤᱞ ᱵᱟᱞᱟᱫᱚ ᱱᱚᱸᱰᱮ ᱫᱚ ᱚᱡᱚᱱᱛᱟ ᱨᱮᱭᱟᱜ ᱢᱮᱱᱟᱜᱼᱟ ᱦᱤᱞ ᱵᱟᱞᱟᱫᱚ ᱚᱱᱟ ᱫᱚ ᱠᱚᱢ ᱧᱚᱜ ᱜᱮᱭᱟ ᱚᱱᱟ ᱥᱟᱬᱮ ᱛᱤᱱ ᱥᱚ ᱦᱮᱸ ᱮᱢᱱᱤ ᱵᱟᱡᱟᱨ ᱨᱮᱫᱚ ᱪᱟᱨᱥᱚ ᱞᱮ ᱟᱹᱠᱷᱨᱤᱧ ᱵᱟᱲᱟᱭᱮᱫᱟ ᱛᱳ ᱥᱟᱲᱮ ᱛᱤᱱᱥᱚ ᱛᱮᱦᱚᱸ ᱧᱟᱢᱚᱜᱼᱟ ᱦᱮᱸ ᱥᱟᱬᱮ ᱛᱤᱱᱥᱚ ᱠᱷᱚᱱ ᱫᱚ ᱚᱱᱟᱫᱚ ᱥᱟᱵ ᱠᱟᱜ ᱢᱮ ᱡᱚᱛᱚ ᱡᱟᱭᱜᱟ ᱨᱮᱜᱮ ᱵᱮᱵᱚᱦᱟᱨᱚᱜᱼᱟ ᱛᱚ ᱦᱮᱸ ᱛᱳ ᱚᱱᱠᱟ ᱞᱮᱠᱟᱛᱮ ᱱᱤᱭᱟᱹ ᱚᱡᱚᱱᱛᱟ ᱫᱚ ᱢᱤᱫᱴᱤᱱ ᱵᱨᱮᱱᱰ ᱨᱮᱭᱟᱜ ᱡᱩᱛᱟᱹ ᱠᱟᱱᱟ ᱛᱚ ᱛᱳ ᱚᱱᱟ ᱦᱤᱥᱟᱹᱵ ᱛᱮ ᱱᱤᱭᱟᱹ ᱨᱮᱭᱟᱜ ᱫᱟᱢ ᱫᱚ ᱛᱷᱚᱲᱟ ᱜᱟᱱ ᱫᱚ ᱡᱟᱹᱥᱛᱤ ᱧᱚᱜ ᱜᱮᱭᱟ ᱦᱮᱸ ᱟᱫᱚ ᱤᱱᱠᱟᱹ ᱛᱤᱱᱥᱚ ᱛᱮᱜᱮ ᱦᱩᱭᱩᱜᱼᱟ ᱦᱮᱸ ᱦᱮᱸ ᱛᱤᱱ ᱥᱚ ᱛᱮᱜᱮ ᱦᱩᱭᱩᱜᱼᱟ ᱟᱨ ᱟᱨ ᱛᱤᱱᱟᱹᱜ ᱱᱟᱢᱵᱟᱨ ᱞᱟᱜᱟᱣᱟᱢᱛᱮ ᱟᱢ ᱫᱚ ᱯᱟᱸᱪ ᱱᱚᱢᱵᱚᱨ ᱦᱮᱸᱵᱟᱝ ᱚᱻ ᱠᱩᱲᱤ ᱦᱚᱲᱟᱜ ᱥᱮ ᱠᱚᱲᱟ ᱠᱚᱲᱟ ᱦᱚᱲᱟᱜ ᱛᱮᱫ ᱨᱚᱝ ᱫᱚ ᱦᱩᱭᱩᱜᱼᱟ ᱱᱤᱭᱟᱹ ᱫᱚ ᱚᱱᱟ ᱚᱱᱮ ᱢᱮᱥᱟᱞ ᱨᱚᱝ ᱢᱟᱱᱮ ᱟᱨᱟᱜ ᱥᱟᱶᱛᱮ ᱟᱨᱟᱜ ᱟᱨᱟᱜ ᱢᱮᱥᱟᱞ ᱧᱚᱜ ᱜᱮᱭᱟ ᱟᱨᱟᱜ ᱢᱮᱥᱟ ᱥᱮ ᱚᱱᱟ ᱵᱨᱟᱩᱱᱰ ᱢᱮᱱᱟᱜᱼᱟ ᱚᱱᱟᱨᱮ ᱦᱮᱸ ᱦᱮᱸ ᱦᱮᱸ ᱜᱷᱤ ᱜᱮᱭᱟ ᱟᱫᱚ ᱥᱚᱞ ᱫᱚ ᱯᱟᱛᱞᱟ ᱧᱚᱜ ᱜᱮᱭᱟ ᱦᱮᱸ ᱞᱟᱛᱟᱨ ᱨᱮᱭᱟᱜ ᱯᱟᱛᱞᱟ ᱟᱜ ᱜᱮ ᱦᱮᱸᱵᱟᱝ ᱟᱨ ᱴᱷᱤᱠ ᱜᱮᱭᱟ ᱧᱟᱢᱚᱜ ᱜᱮᱭᱟ ᱛᱳ ᱛᱤᱱ ᱥᱚᱢᱚᱭ ᱮᱢ ᱦᱮᱡ ᱫᱟᱲᱮᱭᱟᱜᱼᱟ ᱮᱱᱛᱮᱫ ᱟᱢ ᱟᱹᱭᱩᱵ ᱵᱮᱲᱟ ᱥᱮᱫ ᱦᱮᱸᱵᱟᱝ ᱴᱷᱤᱠ ᱜᱮᱭᱟ ᱮᱱᱛᱮᱫ ᱯᱟᱸᱪᱴᱟ ᱯᱚᱨᱢᱟ ᱫᱚᱠᱟᱱ ᱢᱟᱞᱮ ᱵᱚᱱᱫᱚᱭᱟ ᱛᱚ ᱛᱳ ᱦᱤᱡᱩᱜ ᱠᱷᱟᱱ ᱫᱚ ᱞᱟᱦᱟ ᱧᱚᱜ ᱨᱮᱜᱮ ᱦᱟᱸᱜ ᱦᱤᱡᱩᱜ ᱢᱮ ᱦᱮᱸ ᱚᱻ ᱴᱷᱤᱠ ᱜᱮᱭᱟ ᱛᱟᱦᱚᱞᱮ ᱢᱟ ᱦᱤᱡᱩᱜ ᱢᱮᱦᱟᱸᱜ ᱦᱮᱸ ᱦᱮᱸ ᱦᱮᱸ ᱴᱷᱤᱠ ᱜᱮᱭᱟ ᱟᱪᱪᱷᱟ ᱴᱷᱤᱠ ᱜᱮᱭᱟ ᱢᱟ